ᱟᱞᱮ ᱥᱮᱫ ᱢᱟ ᱱᱚᱝᱠᱟ ᱜᱤᱫᱽᱨᱟᱹ ᱠᱚ ᱯᱟᱸᱪ ᱵᱚᱪᱷᱚᱨ ᱠᱚᱦᱚᱸ ᱵᱟᱠᱚ ᱜᱚᱡ ᱵᱟᱲᱟ ᱟᱠᱟᱱᱟ ᱚᱱᱠᱟ ᱠᱚᱫᱚ ᱟᱨ ᱵᱟᱭ ᱞᱟᱹᱜᱩᱣ ᱠᱟᱱᱟ ᱱᱤᱛᱚᱝ ᱟᱨ ᱱᱚᱝᱠᱟ ᱡᱩᱫᱤ ᱡᱟᱦᱟᱱᱟᱜ ᱤᱭᱟᱹ ᱜᱚᱫ ᱠᱟᱱᱟ ᱢᱮᱱᱠᱷᱟᱱ ᱥᱚᱨᱠᱟᱨ ᱯᱟᱦᱴᱟ ᱥᱮᱫ ᱦᱚᱱᱟᱜ ᱱᱚᱛᱮ ᱫᱚ ᱵᱟᱹᱱᱩᱜ ᱟᱱᱟ ᱪᱮᱫ ᱦᱚᱸ ᱟᱫᱚ ᱚᱱᱮ ᱪᱮᱫ ᱠᱟᱛᱷᱟ ᱢᱮᱱ ᱦᱤᱥᱟᱹᱵᱽ ᱛᱮ ᱮᱸᱜᱟᱛ ᱠᱚᱜᱮ ᱠᱟᱹᱴᱤᱡ ᱱᱟᱥᱮᱱᱟᱜ ᱤᱭᱟᱹ ᱧᱚᱜ ᱞᱮᱠᱚ ᱠᱷᱟᱱ ᱵᱮᱥ ᱵᱮᱥᱟᱜ ᱡᱚᱢᱟᱜ ᱠᱚ ᱢᱟᱱᱮ ᱴᱟᱭᱤᱢ ᱨᱮ ᱡᱚᱢᱟᱜ ᱠᱚ ᱮᱢᱟᱠᱚ ᱠᱷᱟᱱ ᱟᱨ ᱡᱚᱢᱼᱧᱩ ᱩᱢ ᱟᱹᱨᱩᱵ ᱤᱱᱟᱹᱜ ᱠᱷᱟᱱ ᱜᱤᱫᱽᱨᱟᱹ ᱢᱟᱱᱮ ᱱᱟᱥᱮᱱᱟᱜ ᱢᱟᱱᱮ ᱴᱷᱤᱠ ᱜᱮ ᱛᱟᱦᱮᱱᱟᱭ ᱟᱨ ᱩᱱᱤ ᱦᱚᱸ ᱥᱮᱛᱟᱜ ᱠᱷᱚᱱ ᱟᱹᱭᱩᱵ ᱫᱷᱟᱹᱵᱤᱡ ᱪᱮᱫ ᱦᱚᱸ ᱵᱟᱝᱟ ᱜᱟᱹᱫᱩᱨ ᱪᱷᱟᱹᱫᱩᱨ ᱩᱱᱤ ᱢᱟ ᱫᱟᱹᱲ ᱵᱟᱲᱟ ᱜᱤᱫᱽᱨᱟᱹ ᱠᱟᱱᱟᱭ ᱡᱟᱦᱟᱸ ᱨᱮᱜᱮ ᱡᱚᱵᱮᱜᱼᱟᱭ ᱡᱟᱦᱟᱸ ᱨᱮᱜᱮ ᱫᱷᱩᱲᱤᱜᱼᱟᱭ ᱡᱟᱦᱟᱸ ᱨᱮᱜᱮ ᱪᱤᱠᱟᱹᱜᱼᱟᱭ ᱢᱮᱱᱠᱷᱟᱱ ᱚᱱᱟ ᱦᱤᱥᱟᱹᱵᱽ ᱚᱱᱟ ᱦᱤᱥᱟᱹᱵᱽ ᱛᱮ ᱵᱤᱢᱟᱨ ᱦᱚᱸ ᱧᱟᱧᱟᱢ ᱠᱟᱱ ᱜᱮᱭᱟ ᱟᱫᱚ ᱚᱱᱠᱟ ᱫᱚ ᱵᱟᱠᱚ ᱜᱚᱡ ᱵᱟᱲᱟᱣ ᱠᱟᱱᱟ ᱟᱨ ᱥᱚᱨᱠᱟᱨ ᱯᱟᱥᱴᱟ ᱥᱮᱫ ᱠᱷᱚᱱ ᱫᱚ ᱪᱮᱫ ᱦᱚᱸ ᱵᱟᱹᱪᱩᱜ ᱟᱱᱟ ᱱᱚᱛᱮ ᱫᱚ ᱡᱮ ᱯᱩᱭᱥᱟᱹ ᱥᱮ ᱡᱟᱦᱟᱱᱟᱜ ᱮᱢ ᱢᱟᱱᱮ ᱤᱭᱟᱹ ᱚᱱᱟ ᱠᱚᱫᱚ ᱵᱟᱹᱱᱩᱜ ᱟᱱᱟ ᱱᱚᱛᱮ ᱠᱚᱫᱚ ᱚᱱᱟ ᱤᱭᱟᱹ ᱦᱤᱥᱟᱹᱵᱽ ᱠᱚᱫᱚ